ᱨᱚᱵᱤᱱ ᱵᱟᱹᱵᱩ ᱟᱢ ᱢᱟ ᱥᱟᱜᱟᱲᱚᱢ ᱜᱟᱶᱛᱟ ᱨᱮ ᱢᱮᱱᱟᱜ ᱢᱮᱭᱟ ᱚᱱᱟ ᱦᱚᱛᱮ ᱛᱮ ᱟᱢᱤᱧ ᱢᱮᱛᱟᱢ ᱠᱟᱱᱟ ᱤᱧ ᱢᱤᱫᱴᱟᱝ ᱥᱟᱜᱟᱲᱚᱢ ᱜᱟᱹᱰᱤ ᱫᱚᱨᱠᱟᱨᱟᱹᱧ ᱠᱟᱱᱟ ᱟᱜᱷᱟᱲ ᱨᱮᱱᱟᱜ ᱮᱭᱟᱭ ᱢᱟᱦᱟ ᱦᱤᱞᱳᱜ ᱨᱩᱯᱟᱹᱦᱤᱲ ᱟᱛᱳ ᱠᱷᱚᱱ ᱯᱩᱨᱩᱞᱤᱭᱟᱹ ᱪᱟᱞᱟᱜ ᱞᱟᱹᱜᱤᱫ ᱢᱤᱫᱴᱟᱝ ᱮᱭᱟᱭ ᱦᱚᱲ ᱥᱟᱦᱚᱵ ᱞᱮᱠᱟ ᱥᱟᱜᱟᱲᱚᱢ ᱜᱟᱹᱰᱤ ᱤᱢᱟᱹᱧ ᱢᱮ